ᱤᱧᱟᱹᱜ ᱡᱷᱚᱛᱚ ᱠᱷᱚᱱ ᱨᱚᱢᱚᱡᱟᱱ ᱥᱟᱸᱜᱷᱟᱨ ᱫᱚ ᱫᱤᱜᱷᱟ ᱪᱟᱞᱟᱣ ᱤᱧᱟᱹᱜ ᱵᱩᱡᱩᱱ ᱟᱨ ᱟᱹᱭᱠᱟᱹᱣ ᱫᱚ ᱟᱹᱰᱤ ᱜᱮ ᱡᱩᱫᱟᱹ ᱜᱮᱭᱟ ᱤᱧ ᱚᱱᱟ ᱫᱤᱜᱷᱟᱧ ᱪᱟᱞᱟᱣ ᱞᱮᱱᱟ ᱚᱸᱰᱮ ᱚᱸᱰᱮᱱᱟᱜ ᱡᱟᱦᱟᱸ ᱪᱤᱛᱟᱹᱨᱤᱧ ᱧᱮᱞ ᱞᱮᱫᱟ ᱚᱸᱰᱮ ᱫᱚ ᱜᱚᱴᱟ ᱜᱮ ᱫᱟᱜ ᱟᱨ ᱫᱟᱜ ᱚᱱᱟ ᱫᱟᱜ ᱥᱮᱨᱢᱟ ᱥᱟᱞᱟᱜ ᱢᱮᱥᱟ ᱢᱮᱱᱟᱜ ᱠᱟᱫ ᱞᱮᱠᱟ ᱧᱮᱞᱚᱜᱚᱜᱼᱟ ᱚᱱᱟ ᱫᱤᱜᱷᱟ ᱨᱮ ᱟᱹᱰᱤ ᱜᱟᱱ ᱦᱚᱲ ᱫᱟᱜ ᱧᱮᱞ ᱠᱚ ᱪᱟᱞᱟᱜᱼᱟ ᱟᱨ ᱚᱱᱟ ᱫᱟᱜ ᱥᱟᱶᱛᱮ ᱡᱟᱦᱟᱸ ᱰᱷᱮᱣ ᱦᱤᱡᱩᱜᱼᱟ ᱚᱱᱟ ᱧᱮᱞ ᱦᱚᱸᱠᱚ ᱪᱟᱞᱟᱜ ᱟᱠᱚ ᱚᱸᱰᱮ ᱟᱹᱰᱤᱜᱟᱱ ᱫᱚᱠᱟᱱ ᱢᱮᱱᱟᱜᱼᱟ ᱚᱱᱟ ᱫᱚᱠᱟᱱ ᱨᱮ ᱚᱱᱟ ᱫᱤᱜᱷᱟ ᱨᱮᱱ ᱦᱟᱹᱠᱩ ᱠᱟᱴᱠᱚᱢ ᱠᱚ ᱩᱛᱩ ᱠᱚᱣᱟ ᱟᱨ ᱩᱱᱠᱩ ᱡᱚᱢ ᱨᱮ ᱟᱹᱰᱤ ᱜᱮ ᱨᱚᱢᱚᱡ ᱵᱩᱡᱷᱟᱹᱜᱼᱟ ᱟᱹᱰᱤ ᱥᱤᱵᱤᱞ ᱠᱚ ᱵᱩᱡᱷᱟᱹᱜ ᱟᱠᱚ ᱚᱱᱟ ᱫᱤᱜᱷᱟ ᱨᱮ ᱟᱹᱰᱤᱜᱟᱱ ᱫᱚᱠᱟᱱ ᱢᱮᱱᱟᱜᱼᱟ ᱡᱟᱦᱟᱸ ᱥᱚᱢᱩᱫᱨᱩ ᱨᱮᱱ ᱦᱟᱹᱠᱩ ᱠᱟᱴᱠᱚᱢ ᱱᱚᱝᱠᱟᱱ ᱠᱚ ᱠᱤᱨᱤᱧᱼᱟᱹᱠᱷᱨᱤᱧ ᱠᱚᱣᱟᱠᱚ ᱟᱨ ᱚᱸᱰᱮ ᱪᱤᱲᱤᱭᱟ ᱠᱷᱟᱱᱟ ᱦᱚᱸ ᱢᱮᱱᱟᱜ ᱟᱠᱟᱫᱟ ᱚᱱᱟ ᱚᱱᱟ ᱠᱚ ᱧᱮᱞ ᱞᱟᱹᱜᱤᱫ ᱟᱹᱰᱤᱜᱟᱱ ᱦᱚᱲ ᱠᱚ ᱥᱮᱱᱚᱜ ᱟᱠᱚ ᱟᱨ ᱚᱸᱰᱮ ᱵᱮᱲᱟ ᱨᱟᱠᱟᱵ ᱟᱨ ᱵᱮᱲᱟ ᱰᱩᱵᱩᱡ ᱱᱤᱭᱟᱹ ᱦᱚᱸ ᱧᱮᱞᱼᱧᱟᱢᱚᱜᱼᱟ